ᱵᱷᱟᱨᱚᱛ ᱡᱮᱜᱮᱫ ᱨᱮᱫᱚ ᱡᱚᱛᱚ ᱦᱚᱲᱜᱮ ᱪᱟ ᱟᱹᱰᱤᱠᱚ ᱠᱩᱥᱤᱭᱟᱜᱼᱟ ᱡᱟᱹᱥᱛᱤᱠᱟᱭ ᱫᱚ ᱵᱟᱡᱟᱨ ᱥᱮ ᱥᱚᱦᱚᱨ ᱨᱮᱱ ᱦᱚᱲᱫᱚ ᱪᱟ ᱫᱚ ᱟᱹᱰᱤᱠᱚ ᱠᱩᱥᱤᱭᱟᱜᱼᱟ ᱥᱮᱛᱟᱜᱨᱮ ᱩᱱᱠᱩ ᱫᱚ ᱵᱮᱨᱮᱫ ᱛᱚᱨᱟ ᱢᱟᱲᱟᱝ ᱫᱚ ᱪᱟ ᱠᱚ ᱞᱚᱞᱚ ᱠᱟᱛᱮᱫ ᱠᱚ ᱧᱩ ᱧᱚᱜᱟ ᱟᱨ ᱤᱱᱟᱹ ᱯᱚᱨᱮᱜᱮ ᱡᱟᱦᱟᱱᱟᱜ ᱫᱚᱠᱚ ᱪᱮᱠᱟᱭᱟ ᱡᱮ ᱵᱟᱝ ᱟᱠᱚᱣᱟᱜ ᱫᱤᱱᱟᱹᱢ ᱨᱮᱱᱟᱜ ᱠᱟᱹᱢᱤ ᱠᱟᱹᱢᱤ ᱠᱚ ᱪᱟ ᱧᱩ ᱯᱚᱨᱮ ᱠᱚ ᱠᱟᱹᱢᱤᱭᱟ

ᱟᱞᱮᱫᱚ ᱚᱲᱟᱜ ᱨᱮᱫᱚ ᱪᱟ ᱫᱚ ᱫᱤᱱᱟᱹᱢ ᱫᱚ ᱵᱟᱞᱮ ᱵᱮᱱᱟᱣᱟ ᱟᱞᱮᱫᱚ ᱟᱞᱮᱫᱚ ᱪᱟ ᱫᱚ ᱤᱧ ᱦᱚᱯᱚᱱ ᱟᱭᱳᱭ ᱵᱮᱱᱟᱣᱟ ᱟᱨ ᱩᱱᱤᱫᱚ ᱩᱱᱤᱦᱚᱸ ᱟᱹᱰᱤ ᱥᱤᱵᱤᱞ ᱪᱟᱜᱮ ᱵᱮᱱᱟᱣᱟᱭ ᱡᱟᱦᱟᱸᱛᱤᱥ ᱯᱮᱲᱟᱠᱚ ᱮᱢᱟᱱ ᱠᱚᱠᱚ ᱦᱤᱡᱩᱜᱼᱟ ᱩᱱᱤᱜᱮ ᱛᱟᱞᱮᱭ ᱵᱮᱱᱟᱣᱟ ᱤᱧᱫᱚ ᱡᱟᱹᱥᱛᱤᱠᱟᱭᱛᱮ ᱪᱟ ᱫᱚ ᱵᱟᱹᱧ ᱵᱮᱱᱟᱣ ᱵᱟᱲᱟᱭᱟ ᱡᱟᱦᱟᱸᱛᱤᱥ ᱠᱚᱨᱮᱧ ᱵᱮᱱᱟᱣᱟ ᱟᱫᱚ ᱤᱧ ᱡᱩᱫᱤ ᱪᱟ ᱤᱧ ᱵᱮᱱᱟᱣᱟ ᱮᱱᱠᱷᱟᱱ ᱢᱟᱲᱟᱝ ᱫᱟᱜ ᱤᱧ ᱟᱹᱜᱩᱭᱟ ᱟᱨ ᱚᱱᱟ ᱠᱮᱴᱞᱤ ᱨᱮᱧ ᱪᱚᱸᱫᱟ ᱠᱟᱜᱼᱟ ᱟᱨ ᱚᱱᱟ ᱥᱟᱶᱛᱮ ᱪᱤᱱᱤᱧ ᱮᱢᱟᱜᱼᱟ ᱪᱤᱱᱤᱧ ᱮᱢ ᱠᱟᱜᱼᱟ ᱚᱱᱟ ᱦᱮᱱᱰᱮᱡ ᱧᱚᱜᱚᱜᱼᱟ ᱤᱱᱟᱹ ᱯᱚᱨᱮ ᱪᱟ ᱯᱟᱛᱤᱧ ᱮᱢᱟᱜᱼᱟ ᱪᱟ ᱯᱟᱛᱤ ᱮᱢ ᱠᱟᱛᱮᱫ ᱢᱟᱲᱟᱝ ᱨᱮᱜᱮ ᱚᱫᱨᱚᱠ ᱠᱚ ᱠᱚᱴᱮᱡ ᱠᱟᱛᱮᱫ ᱫᱚᱧ ᱞᱟᱜᱟᱣ ᱠᱟᱜᱼᱟ ᱟᱨ ᱜᱩᱴᱤ ᱢᱟᱹᱨᱤᱪᱠᱚᱧ ᱮᱢᱟᱜᱼᱟ ᱟᱨ ᱚᱱᱟᱧ ᱦᱮᱱᱰᱮᱡ ᱧᱚᱜ ᱦᱚᱪᱚᱣᱟᱜᱼᱟ ᱫᱚᱢᱮ ᱠᱷᱟᱫᱽᱼᱠᱷᱟᱫᱽ ᱦᱮᱰᱮᱡᱚᱜᱼᱟ ᱟᱨ ᱛᱮᱡᱽ ᱯᱟᱛᱟ ᱛᱟᱦᱮᱱ ᱠᱷᱟᱱ ᱛᱮᱡᱽ ᱯᱟᱛᱟᱧ ᱞᱟᱜᱟᱣ ᱧᱚᱜᱼᱟ ᱟᱨ ᱪᱟ ᱫᱚ ᱡᱩᱫᱤ ᱥᱚᱠᱛᱚᱢ ᱦᱮᱰᱮᱡᱟ ᱥᱮ ᱮᱱᱠᱷᱟᱱ ᱥᱚᱠᱛᱚ ᱥᱮᱜᱼᱟ ᱚᱱᱟ ᱞᱟᱹᱜᱤᱫ ᱚᱱᱟ ᱫᱚ ᱟᱨᱟᱢ ᱫᱷᱟᱨᱟᱛᱮ ᱤᱥᱤᱱ ᱦᱩᱭᱩᱜᱼᱟ ᱟᱨ ᱦᱩᱭᱞᱮᱱ ᱠᱷᱟᱱ ᱤᱧ ᱟᱬᱜᱚ ᱜᱚᱫᱟ ᱤᱱᱠᱟᱹ ᱫᱷᱟᱨᱟ ᱤᱧᱫᱚ ᱪᱟ ᱫᱚᱧ ᱵᱮᱱᱟᱣᱟ ᱟᱨ ᱢᱟᱲᱟᱝᱼᱢᱟᱲᱟᱝ ᱫᱚ ᱤᱧᱫᱚ ᱪᱟ ᱧᱩᱫᱚ ᱵᱟᱹᱧ ᱫᱟᱲᱮᱭᱟᱜ ᱛᱟᱦᱮᱸᱫ ᱟᱞᱟᱝᱠᱚ ᱞᱚᱜ ᱞᱚᱜ ᱤᱧᱟᱹᱜ ᱛᱟᱦᱮᱸᱫ ᱞᱩᱴᱤᱠᱚᱧ ᱞᱚᱜ ᱛᱟᱦᱮᱸᱫ ᱵᱟᱹᱭᱼᱵᱟᱹᱭᱛᱮ ᱱᱮᱛᱟᱨ ᱫᱚᱧ ᱯᱟᱹᱨᱠᱟᱹᱣ ᱤᱫᱤᱭᱮᱱᱟ ᱮᱱᱨᱮᱦᱚᱸ ᱩᱱᱟᱹᱜ ᱫᱚ ᱪᱟ ᱫᱚ ᱤᱧᱫᱚ ᱵᱟᱹᱧ ᱧᱩᱭᱟ ᱦᱚᱲᱠᱚ ᱞᱮᱠᱟ ᱫᱚ ᱟᱫᱚ ᱪᱟ ᱧᱩᱦᱚᱸ ᱴᱷᱤᱠ ᱜᱮᱭᱟ ᱟᱵᱚ ᱠᱚ ᱞᱟᱹᱜᱤᱫ ᱚᱱᱟᱛᱮ ᱟᱵᱚᱣᱟᱜ ᱢᱟᱱᱥᱤᱠ ᱥᱚᱱᱛᱩᱞᱚᱱ ᱱᱟᱯᱟᱭ ᱛᱟᱦᱮᱱᱟ